ᱠᱟᱹᱢᱤ ᱵᱟᱫ ᱫᱤ ᱮ ᱤᱧ ᱫᱚ ᱡᱟᱬᱟᱱ ᱦᱩᱧ ᱠᱩᱥᱤᱭᱟᱜᱼᱟ ᱟᱨ ᱚᱲᱟᱜ ᱨᱮ ᱤᱥᱤᱱ ᱦᱩᱧ ᱠᱩᱥᱤᱭᱟᱜᱼᱟ ᱡᱚᱠᱷᱚᱱ ᱡᱟᱦᱟᱱᱟᱜ ᱥᱚᱨᱦᱟᱭ ᱯᱚᱨᱚᱵᱽ ᱠᱚ ᱡᱚᱠᱷᱚᱱ ᱦᱤᱡᱩᱜ ᱦᱩᱭᱩᱜ ᱛᱟᱞᱮᱭᱟ ᱛᱚᱠᱷᱚᱱ ᱤᱧᱟᱹᱜ ᱤᱥᱤᱱ ᱠᱚ ᱢᱚᱡᱽ ᱜᱮ ᱡᱤᱞ ᱩᱛᱩ ᱚᱱᱟ ᱠᱚ ᱤᱥᱤᱱ ᱟᱹᱰᱤ ᱟᱸᱴᱤᱧ ᱠᱩᱥᱤᱭᱟᱜᱼᱟ ᱛᱟᱨᱯᱚᱨᱮ ᱡᱮ ᱦᱮᱸ ᱦᱚᱲ ᱮᱢᱚᱜ ᱦᱚᱧ ᱠᱩᱥᱤᱭᱟᱜᱼᱟ ᱡᱟᱛᱮ ᱢᱚᱡᱽ ᱠᱚ ᱧᱩᱛᱩᱢ ᱛᱤᱧᱟ ᱠᱚ ᱡᱮ ᱱᱩᱭᱮ ᱮᱢᱟᱫ ᱞᱮᱭᱟ ᱱᱩᱭ ᱤᱥᱤᱱ ᱠᱟᱛᱮ ᱮᱢᱟᱜ ᱞᱮᱭᱟ ᱢᱚᱡᱽ ᱜᱮ ᱥᱤᱵᱤᱞ ᱠᱟᱱ ᱛᱟᱭᱟ ᱚᱱᱟ ᱦᱚᱸ ᱟᱹᱰᱤ ᱢᱚᱡᱤᱧ ᱵᱩᱡᱷᱟᱹᱣᱟ ᱟᱨ ᱤᱧᱟᱹᱜ ᱠᱩᱥᱤ ᱫᱚ ᱥᱚᱵ ᱛᱷᱮᱠᱮ ᱫᱚ ᱫᱟᱬᱟᱱ ᱫᱚ ᱟᱹᱰᱤ ᱟᱸᱴᱤᱧ ᱠᱩᱥᱤᱭᱟᱜᱼᱟ ᱤᱧ ᱦᱚᱸ ᱫᱟᱬᱟᱟᱱᱤᱧ ᱪᱟᱞᱟᱣ ᱞᱮᱱᱟ ᱫᱜᱷᱟ ᱛᱮ ᱚᱸᱰᱮᱧ ᱧᱮᱞ ᱠᱮᱫ ᱠᱚᱣᱟ ᱵᱚᱦᱩᱫ ᱨᱚᱠᱚᱢ ᱡᱤᱱᱤᱥ ᱠᱚ ᱟᱠᱷᱨᱤᱧ ᱫᱟᱠᱚ ᱟᱨᱤᱧ ᱧᱮᱞᱫᱟ ᱥᱮᱛᱟᱜ ᱵᱮᱞᱟ ᱵᱷᱳᱨ ᱵᱮᱞᱟ ᱪᱟᱸᱫᱩᱭ ᱨᱟᱠᱟᱵᱚᱜ ᱠᱟᱱᱟ ᱟᱹᱰᱤ ᱥᱩᱨ ᱨᱮᱭ ᱧᱮᱞᱚᱜ ᱠᱟᱱᱟ ᱫᱟᱜ ᱨᱮ ᱛᱚᱠᱷᱚᱱ ᱟᱹᱰᱤ ᱢᱚᱸᱡᱤᱧ ᱟᱹᱭᱠᱟᱹᱣ ᱠᱮᱫᱟ ᱟᱨ ᱚᱱᱟ ᱫᱟᱜ ᱟᱹᱰᱤ ᱥᱩᱱᱫᱚᱨ ᱰᱷᱮᱣ ᱦᱤᱡᱩᱜ ᱠᱟᱱᱟ ᱟᱨ ᱥᱮᱛᱟᱜ ᱵᱮᱞᱟᱧ ᱧᱮᱞ ᱠᱮᱫᱟ ᱟᱭᱢᱟ ᱯᱮᱨᱮᱡ ᱟᱠᱟᱱᱟ ᱚᱱᱟ ᱜᱟᱰᱟ ᱥᱚᱢᱩᱫᱨᱚ ᱨᱮ ᱯᱮᱨᱮᱡ ᱠᱟᱱᱟ ᱫᱟᱜ ᱟᱨ ᱛᱟᱭᱱᱚᱢ ᱛᱚᱧ ᱧᱮᱞ ᱠᱮᱫᱟ ᱡᱮ ᱡᱚᱠᱷᱚᱱ ᱡᱚᱢ ᱟᱪᱩᱨᱱᱟ ᱛᱚᱠᱷᱚᱱᱤᱧ ᱧᱮᱞ ᱫᱟ ᱠᱚᱢ ᱪᱟᱵᱟᱭᱱᱟ ᱟᱫᱚ ᱚᱱᱟ ᱨᱤᱧ ᱰᱟ ᱵᱨᱟᱹ ᱞᱮᱜᱟᱭ ᱱᱟ ᱟᱹᱰᱤ ᱢᱚᱡᱽᱜᱤᱧ ᱟᱹᱭᱠᱟᱹᱣ ᱠᱮᱫᱟ ᱥᱴᱤᱢᱟᱨ ᱨᱮᱦᱚᱧ ᱫᱮᱡ ᱞᱮᱜᱟᱭ ᱱᱟ ᱚᱱᱟ ᱨᱮᱦᱚᱸ ᱢᱚᱡᱽ ᱜᱤᱧ ᱟᱭᱠᱟᱹᱣ ᱠᱮᱫᱟ ᱛᱤᱱᱟᱹᱜ ᱢᱚᱡᱽ ᱟᱹᱭᱠᱟᱹᱜ ᱠᱟᱣᱟ ᱱᱚᱸᱰᱮ ᱫᱚ ᱡᱟᱦᱟᱸᱭ ᱱᱚᱸᱰᱮ ᱠᱚ ᱛᱟᱦᱮᱱᱟ ᱩᱱᱠᱩ ᱫᱚ ᱟᱹᱰᱤ ᱢᱚᱡᱽ ᱠᱚ ᱛᱟᱦᱮᱱᱟ ᱯᱟᱥᱮᱡ ᱥᱮᱛᱟᱜ ᱵᱮᱞᱟ ᱦᱚᱸ ᱟᱹᱰᱤ ᱢᱚᱡᱽ ᱟᱹᱭᱠᱟᱹᱜ ᱟᱛᱳ ᱟᱨ ᱡᱤᱱᱤᱥ ᱯᱚᱛᱨᱚ ᱠᱚᱦᱚᱸ ᱢᱚᱡᱽ ᱜᱮ ᱟᱠᱷᱨᱤᱧ ᱫᱟᱠᱚ ᱧᱮᱞ ᱫᱟᱹᱧ ᱡᱮᱢᱚᱱ ᱧᱟᱢᱚᱜ ᱠᱟᱱᱟ ᱟᱨᱥᱤ ᱛᱟᱨᱯᱚᱨᱮ ᱱᱟᱜ ᱫᱩᱣᱟᱹᱨ ᱨᱮ ᱠᱩ ᱟᱠᱟᱭ ᱰᱤᱡᱟᱭᱤᱱ ᱟᱨ ᱠᱚᱞᱚᱢ ᱛᱟᱨᱯᱚᱨ ᱴᱩᱯᱨᱤ ᱪᱚᱥᱢᱟ ᱡᱚᱛᱚ ᱜᱮ ᱧᱟᱢᱚᱜ ᱠᱟᱱᱟ ᱟᱨ ᱤᱧ ᱠᱤᱨᱤᱧ ᱞᱮᱫᱟᱼ ᱥᱮᱞᱯᱤ ᱠᱮᱢᱮᱨᱟᱧ ᱠᱤᱨᱤᱧ ᱞᱮᱫᱟ ᱟᱨ ᱡᱚᱢ ᱞᱮᱫᱮᱭᱤᱧ ᱵᱚᱦᱩᱛ ᱨᱚᱠᱚᱢ ᱚᱸᱰᱮ ᱫᱚ ᱦᱟ ᱠᱩ ᱠᱚ ᱧᱟᱢᱚᱜ ᱟᱛᱚ ᱛᱟᱨ ᱢᱚᱫᱽᱫᱷᱮ ᱛᱷᱮᱠᱮ ᱠᱟᱴᱠᱚᱢ ᱦᱚᱸᱠᱚ ᱧᱟᱢᱚᱜᱼᱟ ᱵᱷᱤᱵᱤᱱᱱᱚ ᱨᱚᱠᱚᱢ ᱟᱨᱤᱧ ᱧᱮᱞ ᱠᱮᱫ ᱠᱚᱣᱟ ᱩᱛᱩ ᱠᱟᱛᱮ ᱦᱚᱸ ᱡᱚᱢᱼᱧᱩ ᱠᱮᱫᱟ ᱟᱨ ᱟᱭᱩᱵ ᱵᱮᱞᱟ ᱦᱚᱧ ᱛᱟᱲᱟᱣ ᱠᱮᱫᱟ ᱤᱧ ᱟᱨ ᱢᱤᱫᱴᱮᱡ ᱯᱟᱨᱠᱤᱝ ᱦᱮᱱᱟᱜ ᱠᱟᱫᱟ ᱢᱟᱨᱟᱜ ᱨᱮᱭᱟᱜ ᱯᱟᱨᱠ ᱠᱚ ᱢᱮᱛᱟᱜᱼᱟ ᱚᱱᱟ ᱫᱚ ᱚᱸᱰᱮ ᱫᱚ ᱟ ᱰᱤ ᱢᱚᱡᱽ ᱪᱷᱚᱵᱤ ᱠᱚ ᱟᱸᱠᱟᱣ ᱠᱟᱫᱮᱭᱟ ᱢᱟᱨᱟᱜ ᱨᱮ ᱚᱱᱟ ᱡᱟᱭᱜᱟ ᱧᱮᱞ ᱛᱮᱜᱮ ᱪᱟᱞᱟᱜ ᱥᱟᱱᱟ ᱠᱤᱫᱟᱭᱤᱧ ᱟᱨ ᱚᱸᱰᱮ ᱜᱮ ᱵᱟᱨᱭᱟ ᱵᱟᱨᱭᱟ ᱨᱚᱠᱚᱢ ᱚᱱᱮ ᱫᱤᱜᱷᱟ ᱠᱚ ᱧᱩᱛᱩᱢ ᱠᱟᱫᱟ ᱵᱟᱨᱭᱟ ᱨᱚᱠᱚᱢ ᱡᱮᱢᱚᱱ ᱢᱤᱫᱴᱮᱡ ᱫᱚᱠᱚ ᱢᱮᱛᱟᱜᱼᱟ ᱱᱤᱭᱩ ᱫᱤᱜᱷᱟ ᱟᱨ ᱢᱤᱫᱴᱮᱡ ᱫᱚᱠᱚ ᱢᱮᱛᱟᱜᱼᱟ ᱳᱞᱰ ᱫᱤᱜᱷᱟ ᱳᱞᱰ ᱫᱤᱜᱷᱟ ᱦᱚᱧ ᱪᱟᱞᱟᱣ ᱞᱮᱱᱟ ᱱᱤᱭᱩ ᱫᱤᱜᱷᱟ ᱦᱚᱸ ᱨᱮᱦᱚᱧ ᱰᱟᱹᱵᱨᱟᱹ ᱞᱮᱜᱟᱭᱮᱱᱟ ᱟᱰᱤ ᱢᱚᱡᱽ ᱟᱹᱭᱠᱟᱹᱜ ᱠᱟᱱᱟ ᱟᱰᱤ ᱢᱚᱡᱽ ᱵᱟᱱᱟᱨ ᱨᱮᱜᱮ ᱟᱫᱚ ᱟᱹᱰᱤ ᱨᱟᱹᱥᱠᱟᱹᱧ ᱵᱩᱡᱷᱟᱹᱣ ᱠᱮᱫᱟ ᱥᱟᱫᱚᱢ ᱨᱮᱦᱚᱧ ᱫᱮᱡᱱᱟ ᱟᱨ ᱟᱪᱩᱨ ᱱᱟᱹᱧ ᱜᱚᱴᱟ ᱵᱟᱡᱟᱨ ᱠᱚᱨᱮᱧ ᱲᱮᱞ ᱠᱮᱫᱟ ᱡᱮ ᱱᱚᱸᱰᱮ ᱫᱚ ᱢᱚᱡᱽ ᱜᱮ ᱟᱹᱭᱠᱟᱹᱜᱼᱟ